ᱤᱧ ᱟᱭᱢᱟ ᱯᱩᱛᱷᱤᱧ ᱯᱟᱲᱦᱟᱣ ᱠᱟᱜᱼᱟ ᱛᱚᱵᱮ ᱚᱱᱟᱠᱚ ᱢᱩᱫᱽᱨᱮ ᱟᱹᱛᱩ ᱚᱲᱟᱜ ᱯᱩᱛᱷᱤ ᱡᱟᱦᱟᱸ ᱰᱚᱢᱚᱱ ᱦᱟᱸᱥᱫᱟ ᱜᱚᱢᱠᱮᱭ ᱚᱞ ᱠᱟᱜ ᱚᱱᱟ ᱨᱮᱫᱚ ᱚᱱᱠᱟᱱᱟᱜ ᱤᱧ ᱯᱟᱲᱦᱟᱣ ᱛᱤᱭᱳᱜ ᱠᱟᱜ ᱡᱟᱦᱟᱸ ᱠᱤ ᱞᱟᱦᱟᱛᱮ ᱛᱤᱥᱦᱚᱸ ᱚᱱᱠᱟᱱᱟᱜ ᱵᱟᱹᱧ ᱩᱭᱦᱟᱹᱨ ᱛᱤᱭᱳᱜ ᱠᱟᱜᱼᱟ ᱟᱨ ᱱᱤᱛ ᱫᱷᱟᱹᱵᱤᱡ ᱤᱧᱟᱹᱜ ᱢᱚᱱᱮᱨᱮ ᱟᱹᱰᱤ ᱜᱟᱹᱦᱤᱨ ᱚᱱᱛᱚᱨ ᱢᱚᱱᱮᱨᱮ ᱥᱚᱜᱮ ᱢᱮᱱᱟᱜ ᱠᱟᱜᱼᱟ ᱟᱹᱛᱩ ᱚᱲᱟᱜ ᱯᱩᱛᱷᱤ ᱡᱟᱦᱟᱸ ᱟᱵᱚ ᱟᱹᱛᱩ ᱚᱲᱟᱜ ᱨᱮ ᱛᱟᱦᱮᱸ ᱡᱚᱝ ᱦᱚᱲ ᱟᱵᱚᱣᱟᱜ ᱥᱟᱶᱛᱟ ᱨᱮᱱᱟᱜ ᱠᱟᱹᱢᱤ ᱥᱟᱞᱟᱜ ᱡᱚᱯᱲᱟᱣ ᱦᱚᱲ ᱠᱚ ᱢᱮᱱᱟᱜ ᱟᱠᱟᱫ ᱵᱚᱱ ᱵᱚᱸᱜᱟᱼᱵᱩᱨᱩ ᱨᱮᱱᱟᱜ ᱠᱟᱛᱷᱟᱨᱮ ᱱᱚᱸᱰᱮ ᱟᱡᱼᱮ ᱚᱞ ᱦᱚᱴᱚ ᱟᱠᱟᱫᱟ ᱡᱮ ᱚᱠᱚᱭ ᱠᱚᱫᱚ ᱠᱩᱴᱟᱹᱢ ᱵᱚᱸᱜᱟ ᱚᱠᱚᱭ ᱠᱚᱫᱚ ᱢᱟᱜ ᱛᱚᱯᱟᱜ ᱵᱚᱸᱜᱟ ᱚᱠᱚᱭ ᱠᱚᱫᱚ ᱨᱮᱛᱟ ᱛᱚᱯᱟᱜ ᱵᱚᱸᱜᱟ ᱱᱚᱣᱟ ᱟᱹᱰᱤ ᱯᱩᱥᱴᱟᱹᱣ ᱚᱞ ᱠᱟᱜᱼᱟᱭ ᱢᱟᱲᱟᱝ ᱵᱩᱨᱩ ᱥᱮ ᱫᱮᱵᱽ ᱫᱮᱵᱟᱞᱳᱠ ᱠᱚ ᱟᱵᱚ ᱢᱟᱹᱱᱢᱤ ᱠᱚ ᱥᱤᱨᱡᱟᱹᱣ ᱠᱟᱜ ᱵᱚᱱᱟ ᱟᱠᱚ ᱥᱮᱵᱟ ᱫᱮᱵᱟ ᱠᱚ ᱧᱟᱢᱼᱢᱟ ᱢᱮᱱᱛᱮ ᱚᱱᱟ ᱢᱮᱱᱛᱮ ᱢᱟᱨᱟᱝ ᱵᱩᱨᱩ ᱟᱵᱚᱭ ᱥᱤᱨᱡᱟᱹᱣ ᱟᱠᱟᱫ ᱵᱚᱱᱟ ᱟᱨ ᱟᱵᱚ ᱱᱟᱯᱟᱭ ᱛᱮᱵᱚᱱ ᱟᱹᱥᱩᱞᱚᱜ ᱢᱟ ᱚᱱᱟ ᱢᱮᱱᱛᱮ ᱟᱹᱥᱩᱞᱚᱜ ᱦᱚᱨᱟᱨᱮ ᱜᱚᱲᱚ ᱞᱟᱹᱜᱤᱫᱛᱮ ᱟᱡᱼᱮ ᱩᱨᱤᱡ ᱠᱚ ᱞᱮᱠᱟᱛᱮ ᱜᱟᱹᱭ ᱠᱟᱰᱟ ᱠᱚ ᱥᱮ ᱟᱵᱚ ᱢᱤᱭᱦᱩ ᱠᱚ ᱰᱟᱝᱨᱟ ᱠᱚ ᱱᱩᱠᱩ ᱟᱵᱚ ᱞᱟᱹᱜᱤᱫᱼᱮ ᱟᱹᱪᱩ ᱠᱮᱫ ᱠᱚᱣᱟ ᱟᱨ ᱟᱵᱚ ᱵᱚᱸᱜᱟᱜᱼᱵᱩᱨᱩᱜ ᱨᱮ ᱡᱮᱢᱚᱱ ᱵᱟᱦᱟ ᱨᱮ ᱥᱚᱦᱚᱨᱟᱭ ᱨᱮ ᱟᱵᱚ ᱡᱟᱦᱟᱸᱵᱚᱱ ᱛᱮᱭᱟᱨᱟ ᱡᱚᱢᱟᱜ ᱧᱩᱣᱟᱜ ᱠᱚ ᱩᱱᱠᱩ ᱠᱚᱦᱚᱸ ᱟᱵᱚᱵᱚᱱ ᱦᱟᱹᱴᱤᱧ ᱟᱠᱚᱣᱟ ᱥᱚᱦᱚᱨᱟᱭ ᱯᱚᱨᱚᱵᱽ ᱢᱟ ᱜᱟᱹᱭᱼᱠᱟᱰᱟ ᱠᱚᱣᱟᱜ ᱨᱟᱹᱥᱠᱟᱹ ᱦᱚᱪᱚᱭ ᱞᱟᱹᱜᱤᱫ ᱯᱚᱨᱚᱵᱽ ᱠᱟᱱ ᱜᱮᱭᱟ ᱩᱱᱠᱩ ᱠᱚᱵᱚᱱ ᱥᱟᱡᱟᱣ ᱠᱚᱣᱟ ᱜᱳᱲᱟ ᱠᱚᱵᱚᱱ ᱯᱷᱟᱨᱪᱟ ᱯᱷᱟᱹᱨᱪᱤᱭᱟ ᱫᱤᱭᱟᱹᱲᱟ ᱠᱚᱵᱚᱱ ᱟᱛᱟᱨᱟ ᱩᱱᱠᱩᱣᱟᱜ ᱥᱩᱠ ᱨᱟᱹᱥᱠᱟᱹᱜᱮ ᱟᱵᱚᱣᱟᱜ ᱥᱩᱠᱷ ᱩᱱᱠᱩᱣᱟᱜ ᱫᱩᱠᱷ ᱫᱚ ᱟᱵᱚᱣᱟᱜ ᱫᱩᱠᱷ ᱵᱟᱦᱟᱨᱮ ᱥᱚᱦᱚᱨᱟᱭ ᱨᱮ ᱰᱟᱝᱨᱤ ᱠᱟᱰᱟ ᱠᱚ ᱨᱩᱣᱟᱹᱜ ᱠᱷᱟᱱ ᱟᱵᱚᱦᱚᱸ ᱵᱟᱦᱟ ᱥᱚᱦᱚᱨᱟᱭ ᱵᱟᱵᱚᱱ ᱵᱚᱸᱜᱟᱼᱵᱩᱨᱩᱜᱼᱟ ᱛᱮᱸᱜᱮᱱ ᱫᱚᱦᱚᱭᱟᱵᱚᱱ ᱩᱱᱠᱩ ᱠᱚ ᱱᱟᱯᱟᱭᱚᱜᱼᱢᱟ ᱢᱮᱱᱛᱮ ᱚᱱᱠᱟ ᱞᱮᱠᱟᱛᱮ ᱟᱵᱚ ᱵᱟᱵᱚᱱ ᱵᱚᱸᱜᱟᱼᱵᱩᱨᱩᱜᱟ ᱵᱟᱦᱟ ᱥᱚᱢᱚᱭ ᱨᱮ ᱥᱮ ᱥᱚᱦᱚᱨᱟᱭ ᱨᱮ ᱩᱱᱠᱩ ᱟᱹᱣᱨᱤ ᱵᱮᱥᱚᱜ ᱵᱷᱳᱨ ᱚᱱᱟᱛᱮ ᱩᱱᱠᱩ ᱟᱵᱚᱫᱚ ᱟᱹᱰᱤ ᱡᱚᱛᱚᱱ ᱡᱳᱜᱟᱣ ᱠᱟᱛᱮᱫ ᱫᱚᱦᱚ ᱫᱚᱨᱠᱟᱨ ᱢᱮᱱᱠᱷᱟᱱ ᱥᱚᱢᱚᱭ ᱨᱮ ᱱᱤᱛᱚᱜ ᱛᱟᱞᱟ ᱡᱩᱜᱽ ᱨᱮ ᱱᱚᱣᱟᱦᱚᱸ ᱧᱮᱞ ᱧᱟᱢᱮᱱᱟ ᱡᱮ ᱩᱱᱠᱩ ᱟᱵᱚᱵᱚᱱ ᱵᱚᱸᱜᱟᱼᱵᱩᱨᱩ ᱠᱮᱫ ᱠᱚᱣᱟ ᱵᱚᱸᱜᱟᱼᱵᱩᱨᱩ ᱦᱚᱸ ᱪᱮᱫ ᱞᱮᱠᱟᱛᱮ ᱠᱩᱴᱟᱹᱢ ᱵᱚᱸᱜᱟ ᱠᱟᱛᱮᱫ ᱢᱟᱨᱟᱝ ᱵᱩᱨᱩ ᱡᱟᱦᱮᱨ ᱟᱭᱳ ᱫᱚ ᱟᱵᱚᱨᱮᱱ ᱠᱩᱴᱟᱹᱢ ᱵᱚᱸᱜᱟ ᱫᱚᱠᱤᱱ ᱵᱟᱝ ᱠᱟᱱᱟ ᱢᱟᱨᱟᱝ ᱵᱩᱨᱩ ᱫᱚ ᱢᱟᱜ ᱛᱚᱯᱟᱜ ᱵᱚᱸᱜᱟ ᱡᱟᱦᱮᱨ ᱟᱭᱳ ᱫᱚ ᱨᱮᱛᱟ ᱛᱚᱯᱟᱜ ᱵᱚᱸᱜᱟ ᱱᱚᱣᱟ ᱠᱟᱛᱷᱟ ᱰᱚᱢᱚᱱ ᱪᱚᱱᱫᱨᱚ ᱦᱟᱸᱥᱫᱟ ᱜᱚᱢᱠᱮ ᱟᱹᱛᱩ ᱚᱲᱟᱜ ᱯᱚᱛᱚᱵ ᱨᱮ ᱚᱞ ᱥᱚᱫᱚᱨ ᱟᱠᱟᱫᱟᱭ ᱟᱨ ᱱᱚᱣᱟᱛᱮ ᱢᱤᱫᱴᱟᱹᱱ ᱞᱟᱦᱟᱛᱮ ᱵᱟᱝ ᱵᱟᱲᱟᱭᱟᱜ ᱠᱟᱛᱷᱟ ᱡᱟᱦᱟᱸᱧ ᱵᱟᱲᱟᱭ ᱛᱤᱭᱳᱜ ᱠᱮᱫᱟ ᱱᱤᱛ ᱫᱷᱟᱹᱵᱤᱡ ᱟᱹᱰᱤᱧ ᱠᱩᱥᱤᱭᱟᱫᱟ ᱟᱵᱚ ᱵᱟᱝ ᱜᱟᱱᱚᱜᱼᱟᱜ ᱡᱤᱱᱤᱥ ᱟᱞᱚᱵᱚᱱ ᱠᱟᱹᱢᱤ ᱢᱟ ᱚᱱᱟ ᱱᱤᱛᱦᱚᱸ ᱥᱟᱶᱛᱟ ᱨᱮᱱ ᱦᱚᱲ ᱟᱹᱰᱤᱜᱟᱱ ᱵᱟᱲᱟᱭ ᱛᱤᱭᱳᱜ ᱦᱚᱪᱚ ᱞᱟᱹᱠᱛᱤ ᱠᱟᱱᱟ ᱱᱚᱣᱟ ᱢᱮᱱᱛᱮ ᱤᱧᱟᱹᱜ ᱢᱚᱱᱮᱨᱮ ᱚᱱᱛᱚᱨ ᱜᱟᱹᱦᱤᱨ ᱨᱮ ᱥᱚᱜᱮ ᱢᱮᱱᱟᱜ ᱠᱟᱜᱼᱟ ᱱᱚᱣᱟ ᱟᱵᱚ ᱚᱱᱚᱞᱤᱭᱟᱹ ᱠᱚ ᱡᱟᱦᱟᱸ ᱱᱤᱛᱚᱜ ᱠᱚ ᱚᱞᱮᱫ ᱠᱟᱱ ᱚᱱᱠᱟᱱᱟᱜ ᱵᱟᱠᱚ ᱛᱤᱭᱳᱜ ᱠᱟᱫᱟ ᱰᱚᱢᱚᱱ ᱦᱟᱸᱥᱫᱟ ᱜᱚᱢᱠᱮ ᱛᱟᱹᱠᱤᱱ ᱡᱟᱦᱟᱸ ᱠᱤᱱ ᱚᱞ ᱛᱤᱭᱳᱜ ᱠᱟᱜ ᱚᱱᱟ ᱥᱟᱶᱛᱟ ᱨᱮᱱᱟᱜ ᱠᱟᱛᱷᱟ ᱱᱚᱣᱟ ᱫᱚ ᱟᱹᱰᱤ ᱵᱟᱲᱟᱭ ᱡᱚᱝ ᱨᱮᱭᱟᱜ ᱠᱟᱛᱷᱟ ᱠᱟᱱᱟ ᱱᱚᱣᱟ ᱱᱤᱛ ᱫᱷᱟᱹᱵᱤᱡ ᱚᱱᱛᱚᱨ ᱜᱟᱹᱦᱤᱨ ᱨᱮ ᱥᱚᱜᱮ ᱢᱮᱱᱟᱜᱼᱟ ᱟᱨ ᱢᱚᱱᱮ ᱤᱧᱟᱹᱜᱼᱮ ᱵᱚᱫᱚᱞ ᱟᱠᱟᱫᱟ